ᱛᱤᱨᱞᱟᱹ ᱠᱚ ᱪᱟᱸᱫᱳ ᱨᱮᱭᱟᱜ ᱧᱟᱢ ᱚᱠᱛᱚ ᱫᱚ ᱟᱹᱰᱤᱜᱮ ᱱᱤᱨᱵᱟᱨ ᱨᱮ ᱛᱟᱦᱮᱸ ᱦᱩᱭ ᱟᱠᱚᱣᱟ ᱟᱨ ᱚᱱᱟ ᱱᱤᱨᱵᱟᱨ ᱢᱟᱱᱟᱣ ᱵᱟᱛᱟᱣ ᱦᱩᱭᱩᱜᱼᱟ ᱡᱟᱦᱟᱸᱛᱤᱥ ᱠᱩᱲᱤ ᱪᱟᱸᱫᱳ ᱨᱮᱭᱟᱜ ᱧᱟᱢ ᱠᱚᱣᱟ ᱩᱱ ᱡᱚᱠᱷᱮᱡ ᱫᱚ ᱥᱟᱵ ᱥᱩᱛᱟᱹᱨ ᱠᱚ ᱛᱟᱦᱮᱸ ᱠᱚᱜᱼᱟ ᱧᱟᱢ ᱚᱠᱛᱚ ᱡᱩᱫᱤ ᱯᱮᱰ ᱠᱚ ᱞᱟᱜᱟᱣᱟ ᱟᱨ ᱵᱟᱝᱠᱷᱟᱱ ᱞᱩᱜᱽᱲᱤ ᱡᱩᱫᱤ ᱞᱩᱜᱽᱲᱤᱢ ᱞᱟᱜᱟᱣᱟ ᱮᱱᱠᱷᱟᱱ ᱫᱚ ᱫᱤᱱ ᱨᱮ ᱯᱮ ᱫᱷᱟᱹᱣ ᱮᱢ ᱵᱚᱫᱚᱞ ᱫᱟᱲᱮᱭᱟᱜᱼᱟ ᱟᱨ ᱯᱮᱰᱮᱢ ᱞᱟᱜᱟᱣ ᱨᱮᱦᱚᱸ ᱫᱤᱱ ᱨᱮ ᱵᱟᱨᱫᱷᱟᱹᱣ ᱜᱟᱱ ᱵᱚᱫᱚᱞ ᱫᱚᱨᱠᱟᱨ ᱜᱮ ᱠᱩᱲᱤ ᱠᱚ ᱡᱟᱦᱟᱸᱛᱤᱥ ᱪᱟᱸᱫᱳ ᱨᱮᱭᱟᱜ ᱧᱟᱢ ᱠᱚᱣᱟ ᱟᱨ ᱩᱱᱡᱚᱦᱚᱜ ᱱᱚᱣᱟ ᱠᱚ ᱵᱟᱠᱚ ᱢᱟᱱᱟᱣ ᱵᱟᱛᱟᱣᱟ ᱮᱱᱠᱷᱟᱱ ᱠᱤᱴᱟᱲ ᱢᱤᱫᱴᱟᱝ ᱜᱮ ᱡᱩᱫᱤᱢ ᱢᱤᱫᱴᱟᱝ ᱯᱮᱰ ᱜᱮ ᱡᱩᱫᱤ ᱟᱢ ᱜᱚᱴᱟ ᱫᱤᱱᱮᱢ ᱤᱭᱩᱡᱟ ᱮᱱᱠᱷᱟᱱ ᱫᱚ ᱠᱤᱴᱟᱬᱤ ᱠᱚᱦᱚᱸ ᱠᱚ ᱡᱟᱱᱟᱢ ᱫᱟᱲᱮᱭᱟᱜᱼᱟ ᱚᱱᱟᱛᱮ ᱫᱤᱱ ᱨᱮ ᱵᱟᱨᱫᱷᱟᱹᱣ ᱫᱚ ᱵᱚᱫᱚᱞ ᱫᱚᱨᱠᱟᱨ ᱜᱮ ᱠᱩᱲᱤ ᱡᱟᱦᱟᱸᱛᱤᱥᱜᱮ ᱪᱟᱸᱫᱳ ᱨᱮᱱᱟᱜ ᱧᱟᱢ ᱠᱚᱣᱟ ᱩᱱ ᱚᱠᱛᱚ ᱫᱚ ᱟᱵᱚᱣᱟᱜ ᱵᱚᱸᱜᱟ ᱵᱩᱨᱩ ᱛᱷᱟᱱ ᱥᱮ ᱚᱲᱟᱜ ᱟᱨ ᱚᱲᱟᱜ ᱨᱮᱦᱚᱸ ᱫᱟᱠᱟ ᱴᱩᱠᱩᱡ ᱠᱚ ᱵᱟᱠᱚ ᱡᱚᱴᱮᱫᱟ ᱵᱚᱸᱜᱟ ᱵᱩᱨᱩ ᱛᱷᱟᱱ ᱡᱟᱦᱟᱸ ᱞᱮᱠᱟ ᱡᱟᱦᱮᱨ ᱨᱮ ᱵᱟᱦᱟ ᱵᱚᱸᱜᱟ ᱦᱩᱭᱩᱜ ᱠᱟᱱᱟ ᱟᱨ ᱩᱱ ᱡᱚᱠᱷᱮᱡ ᱠᱩᱲᱤ ᱠᱚᱦᱚᱸ ᱡᱟᱦᱮᱨ ᱠᱚ ᱪᱟᱞᱟᱜ ᱜᱮᱭᱟ ᱮᱱᱠᱷᱟᱱ ᱪᱟᱞᱟᱜ ᱠᱷᱟᱱ ᱠᱚ ᱡᱟᱦᱟᱭ ᱜᱮ ᱠᱩᱲᱤᱜᱮ ᱪᱟᱸᱫᱳ ᱨᱮᱭᱟᱜ ᱧᱟᱢ ᱠᱟᱠᱚᱣᱟ ᱩᱱᱠᱩ ᱫᱚ ᱡᱟᱦᱮᱨ ᱵᱟᱝ ᱠᱚ ᱵᱚᱞᱚᱱᱟ ᱟᱨ ᱚᱲᱟᱜ ᱨᱮᱦᱚᱸ ᱡᱩᱫᱤ ᱵᱷᱤᱛᱟᱹᱨ ᱨᱮ ᱡᱟᱦᱟᱱᱟᱜ ᱚᱱᱠᱟᱱᱟᱜ ᱥᱟᱢᱟᱱ ᱢᱮᱱᱟᱜᱼᱟ ᱟᱨ ᱩᱱ ᱚᱠᱛᱚ ᱡᱩᱫᱤ ᱧᱟᱢ ᱠᱟᱢᱟ ᱮᱱᱠᱷᱟᱱ ᱩᱱ ᱡᱚᱦᱚᱜ ᱚᱱᱟ ᱚᱰᱳᱠ ᱦᱚᱸ ᱵᱟᱝ ᱠᱚ ᱵᱚᱞᱚ ᱠᱚᱜᱼᱟ ᱠᱩᱲᱤ ᱡᱟᱦᱟᱸᱛᱤᱥᱜᱮ ᱪᱟᱸᱫᱳ ᱨᱮᱭᱟᱜ ᱧᱟᱢ ᱠᱚᱣᱟ ᱱᱚᱣᱟ ᱠᱚ ᱱᱤᱨᱵᱟᱨ ᱠᱟᱛᱮᱫ ᱛᱟᱦᱮᱸ ᱦᱩᱭ ᱟᱠᱚᱣᱟ ᱚᱱᱟᱛᱮ ᱤᱧᱟᱹᱜ ᱢᱮᱱ ᱠᱩᱲᱤ ᱦᱚᱯᱚᱱ ᱡᱟᱦᱟᱸ ᱛᱤᱥᱜᱮ ᱪᱟᱸᱫᱳ ᱨᱮᱭᱟᱜ ᱧᱟᱢ ᱵᱚᱱᱟ ᱩᱱ ᱚᱠᱛᱚ ᱫᱚ ᱱᱚᱣᱟ ᱠᱚ ᱡᱟᱦᱟᱸᱜᱮ ᱱᱤᱨᱚᱲ ᱨᱮᱱᱟᱜ ᱢᱮᱱᱟᱜᱼᱟ ᱱᱚᱣᱟ ᱠᱚ ᱱᱤᱨᱚᱲ ᱠᱟᱛᱮᱫ ᱵᱚ ᱛᱟᱦᱮᱸ ᱠᱚᱜᱼᱟ